ᱤᱧ ᱫᱚ ᱠᱩᱲᱤ ᱜᱤᱫᱽᱨᱟᱹ ᱥᱚᱫᱚᱨ ᱛᱮᱧ ᱢᱮᱱᱫᱟ ᱤᱧ ᱠᱩᱲᱤ ᱢᱮᱱ ᱛᱮᱫᱚ ᱵᱟ ᱡᱚᱛᱚ ᱠᱩᱲᱤ ᱜᱮ ᱚᱞᱚᱜ ᱯᱟᱲᱦᱟᱜ ᱫᱤᱠ ᱠᱷᱚᱱᱤᱜ ᱦᱚᱸ ᱢᱮᱱ ᱫᱚᱹᱧ ᱠᱩᱲᱤ ᱫᱚ ᱥᱚᱵ ᱥᱚᱢᱚᱭ ᱟᱜᱮ ᱜᱮ ᱛᱟᱦᱮᱱᱟ ᱩᱪᱤᱛ ᱛᱟᱦᱮᱱᱟ ᱠᱟᱨᱚᱱ ᱢᱟᱱᱮ ᱟᱪᱪᱷᱟ ᱡᱩᱫᱤ ᱯᱟᱲᱦᱟᱣ ᱞᱮᱠᱷᱟᱡ ᱟᱡᱟᱜ ᱟᱪᱪᱷᱟ ᱯᱟᱲᱦᱟᱣ ᱞᱮᱠᱷᱟᱜ ᱟᱭ ᱟᱨ ᱟᱪᱪᱷᱟ ᱞᱮᱵᱮᱞ ᱨᱮ ᱠᱟᱹᱢᱤᱭᱟᱭ ᱴᱷᱤᱠᱱᱟ ᱠᱳᱱᱳ ᱠᱟᱹᱢᱤ ᱧᱟᱢ ᱠᱮᱫᱟᱭ ᱡᱮ ᱟᱨ ᱦᱚᱲ ᱠᱚ ᱢᱮᱱᱟ ᱡᱮ ᱵᱟ ᱱᱩᱭ ᱠᱩᱲᱤ ᱟᱪᱪᱷᱟ ᱞᱮᱵᱮᱞ ᱨᱮ ᱠᱟᱹᱢᱤ ᱫᱟᱭ ᱵᱟ ᱦᱳᱠ ᱠᱳᱱᱳ ᱫᱤᱱ ᱠᱳᱱᱳ ᱤᱭᱟᱹᱨᱮ ᱵᱟᱯᱞᱟ ᱦᱩᱭᱮᱱ ᱛᱟᱭᱟ ᱴᱷᱤᱠ ᱜᱮᱭᱟ ᱵᱟᱯᱞᱟ ᱦᱩᱭᱩᱜ ᱵᱟᱫ ᱩᱱᱤ ᱢᱤᱫᱴᱤᱡ ᱥᱚᱝᱥᱟᱨ ᱪᱟᱞᱟᱣ ᱜᱮ ᱦᱩᱭᱩᱜ ᱛᱟᱭᱟ ᱪᱮᱫ ᱵᱷᱟᱵᱮ ᱪᱟᱞᱟᱣ ᱦᱩᱭᱩᱜ ᱛᱟᱭᱟ ᱢᱤᱫᱴᱮᱡ ᱠᱩᱲᱤᱜᱮ ᱵᱟᱲᱟᱭ ᱢᱤᱫᱴᱷᱮᱡ ᱥᱟᱢᱴᱟᱣ ᱠᱟᱛᱮᱜ ᱫᱚᱦᱚ ᱦᱩᱭᱩᱜ ᱛᱟᱭᱟ ᱟᱨ ᱵᱟ ᱦᱳᱠ ᱟᱨᱚ ᱠᱩᱲᱤ ᱦᱚᱲ ᱠᱚ ᱢᱮᱛᱟ ᱠᱚᱣᱟᱭ ᱡᱮᱞᱮᱠᱟ ᱤᱧᱟᱜ ᱢᱟᱱᱮ ᱯᱟᱲᱦᱟᱜ ᱯᱟᱲᱦᱟᱜ ᱛᱮ ᱵᱟᱯᱞᱟ ᱦᱩᱭᱮᱱ ᱛᱤᱧᱟ ᱵᱟᱯᱞᱟ ᱦᱩᱭᱩᱜ ᱵᱟᱫ ᱤᱧ ᱯᱟᱲᱦᱟᱣ ᱠᱟᱛᱮᱜ ᱱᱚᱝᱠᱟ ᱥᱚᱝᱥᱟᱨ ᱤᱧ ᱪᱟᱞᱟᱣᱫᱟ ᱚᱱᱟᱜᱮ ᱟᱯᱮ ᱦᱚᱸ ᱧᱮᱞ ᱯᱮ ᱯᱟᱲᱦᱟᱜ ᱯᱮ ᱢᱤᱫᱴᱤᱡ ᱮᱵᱮᱞ ᱢᱤᱫᱴᱤᱡ ᱠᱟᱹᱢᱤ ᱮᱪᱤᱵᱷ ᱞᱮᱠᱟᱭ ᱯᱮ ᱚᱱᱟ ᱠᱚ ᱱᱤᱭᱮ ᱜᱮᱧ ᱢᱮᱱᱫᱟ ᱠᱩᱲᱤ ᱫᱚ ᱥᱚᱵ ᱥᱚᱢᱚᱭ ᱥᱚᱢᱟᱡᱽ ᱨᱮᱦᱚᱸ ᱟᱹᱰᱤ ᱢᱚᱡᱽ ᱦᱩᱭᱩᱜᱼᱟ ᱡᱩᱫᱤ ᱠᱩᱲᱤ ᱞᱟᱦᱟᱜᱼᱟᱭ ᱠᱷᱟᱡ ᱥᱚᱢᱟᱡᱽ ᱨᱮᱠᱚ ᱢᱮᱱᱟ ᱵᱟ ᱠᱩᱲᱤ ᱞᱟᱦᱟ ᱠᱟᱱᱟᱭ ᱛᱟᱭᱚᱢ ᱵᱟᱹᱱᱩᱭᱟ ᱚᱱᱟ ᱠᱚ ᱢᱮᱱᱟ ᱟᱨ ᱠᱩᱲᱤ ᱫᱚ ᱥᱚᱵ ᱥᱚᱢᱚᱭ ᱞᱟᱦᱟᱜᱮ ᱛᱟᱦᱮᱱᱟᱭ ᱩᱪᱤᱛ ᱛᱟᱦᱮᱱ ᱛᱟᱭᱟ